ᱱᱟᱦᱟᱜ ᱨᱮ ᱡᱩᱣᱟᱹᱱ ᱯᱤᱲᱦᱤ ᱥᱚᱝᱵᱟᱫ ᱯᱟᱸᱡᱟ ᱠᱟᱛᱮ ᱩᱛᱱᱟᱹᱣ ᱟᱠᱚ ᱱᱤᱭᱟᱹ ᱠᱟᱛᱷᱟ ᱫᱚ ᱟᱹᱰᱤ ᱴᱷᱤᱠ ᱠᱟᱱ ᱜᱮᱭᱟ ᱠᱟᱨᱚᱱ ᱫᱚ ᱦᱩᱭᱩᱜ ᱠᱟᱱᱟ ᱱᱮᱛᱟᱨ ᱰᱤᱡᱤᱴᱮᱞ ᱡᱩᱜᱽᱨᱮ ᱡᱟᱸᱦᱟᱭ ᱡᱚᱫᱤ ᱠᱷᱚᱵᱚᱨ ᱵᱟᱭ ᱧᱟᱢᱟ ᱥᱮ ᱠᱷᱚᱵᱚᱨ ᱵᱟᱭ ᱧᱮᱞᱟ ᱩᱱᱤ ᱫᱚ ᱠᱤᱱᱛᱩ ᱟᱭᱢᱟᱭ ᱛᱟᱭᱱᱚᱢᱚᱜᱼᱟ ᱢᱮᱱ ᱟᱠᱚ ᱟᱱᱚᱱᱫᱚ ᱵᱟᱡᱟᱨ ᱯᱚᱲᱛᱮ ᱦᱚᱭ ᱱᱟᱦᱞᱮ ᱯᱤᱪᱷᱤᱭᱮ ᱛᱷᱟᱠᱛᱮ ᱦᱚᱭ ᱱᱚᱝᱠᱟᱜᱮ ᱯᱨᱚᱛᱤᱫᱤᱱ ᱟᱢ ᱠᱷᱚᱵᱚᱨ ᱧᱮᱞ ᱦᱩᱭᱩᱜ ᱛᱟᱢᱟ ᱟᱨ ᱵᱟᱝᱠᱷᱟᱱ ᱟᱢ ᱫᱚᱢ ᱛᱟᱭᱱᱚᱜᱼᱟ ᱥᱚᱨᱠᱟᱨ ᱵᱤᱵᱷᱤᱱᱱᱚ ᱯᱨᱚᱠᱚᱞᱯᱚ ᱴᱤᱵᱷᱤ ᱠᱚᱨᱮ ᱠᱚ ᱮᱢᱟ ᱵᱤᱵᱷᱤᱱᱱᱚ ᱪᱮᱱᱮᱞ ᱨᱮᱠᱚ ᱮᱢᱟ ᱛᱟᱨᱯᱚᱨ ᱥᱤᱠᱠᱷᱟ ᱜᱚᱛᱚ ᱨᱮᱭᱟᱜ ᱛᱟᱨᱯᱚᱨ ᱚᱠᱟ ᱠᱚᱨᱮ ᱪᱮᱫ ᱪᱟᱹᱠᱨᱤ ᱵᱟᱹᱠᱨᱤ ᱢᱮᱱᱟᱜ ᱠᱟᱫᱟ ᱡᱚᱛᱚ ᱨᱚᱠᱚᱢᱟᱜ ᱠᱷᱚᱵᱚᱨᱮᱢ ᱧᱟᱢᱟ ᱟᱨ ᱠᱷᱚᱵᱚᱨ ᱯᱟᱸᱡᱟ ᱞᱮᱠᱷᱟᱡ ᱚᱱᱟ ᱨᱮᱭᱟᱜ ᱞᱟᱵᱷ ᱫᱚ ᱪᱮᱫ ᱵᱮᱯᱟᱨ ᱫᱚ ᱦᱩᱭᱩᱜ ᱠᱟᱱᱟ ᱤᱱᱟᱹᱜᱮ ᱞᱟᱵᱷ ᱟᱢ ᱡᱮ ᱯᱨᱚᱛᱤᱫᱤᱱ ᱟᱯᱰᱮᱴ ᱨᱮᱢ ᱛᱟᱸᱦᱮᱱ ᱠᱟᱱᱟ ᱥᱚᱢᱚᱭ ᱨᱮ ᱡᱚᱛᱚ ᱜᱮᱛᱚᱱ ᱵᱟᱲᱟᱭ ᱧᱟᱢ ᱫᱟ ᱠᱷᱚᱵᱚᱨ ᱧᱟᱢ ᱠᱟᱥᱛᱮᱜ ᱜᱮᱛᱚ ᱠᱷᱚᱵᱚᱨ ᱟᱢ ᱱᱤᱡᱮᱛᱮ ᱦᱟᱛᱟᱣ ᱦᱩᱭᱩᱜ ᱛᱟᱢᱟ ᱱᱮᱛᱟᱨ ᱮᱢᱚᱱ ᱡᱩᱜ ᱠᱟᱱᱟ ᱡᱮ ᱚᱠᱚᱭᱦᱚᱸ ᱚᱠᱚᱭ ᱠᱷᱚᱵᱚᱨ ᱵᱟᱠᱚ ᱞᱟᱹᱭ ᱟᱠᱚᱣᱟ ᱟᱢ ᱛᱮᱜᱮ ᱠᱤᱱᱛᱩ ᱱᱤᱡᱮᱛᱮ ᱯᱮᱯᱟᱨ ᱮᱢ ᱯᱟᱲᱦᱟᱣ ᱫᱟᱲᱮᱭᱟᱜᱼᱟ ᱵᱤᱵᱷᱤᱱᱱᱚ ᱨᱚᱠᱚᱢ ᱱᱤᱭᱩᱥ ᱯᱮᱯᱟᱨ ᱢᱟᱫᱽᱫᱷᱚᱢᱛᱮ ᱠᱚᱨᱢᱚ ᱠᱷᱮᱛᱨᱚ ᱠᱚᱨᱢᱚ ᱥᱚᱝᱥᱛᱷᱟᱱ ᱪᱟᱹᱠᱨᱤ ᱵᱟᱹᱠᱨᱤ ᱞᱟᱹᱜᱤᱫ ᱛᱮ ᱛᱟᱨᱯᱚᱨ ᱤᱭᱩᱴᱩᱵᱷ ᱨᱮᱦᱚᱸ ᱯᱨᱚᱪᱩᱨ ᱠᱷᱚᱵᱚᱨ ᱢᱮᱱᱟᱜ ᱠᱟᱫᱟ ᱪᱟᱹᱠᱨᱤ ᱵᱟᱹᱠᱨᱤ ᱪᱮᱱᱮᱞ ᱢᱮᱱᱟᱜ ᱠᱟᱫᱟ ᱚᱱᱟ ᱠᱚᱢ ᱧᱮᱞ ᱫᱟᱲᱮᱭᱟᱜᱼᱟ ᱵᱤᱵᱷᱤᱱᱱᱚ ᱨᱚᱠᱚᱢ ᱮᱱᱴᱟᱨᱴᱮᱱᱢᱮᱱᱴ ᱪᱮᱱᱮᱞ ᱢᱮᱱᱟᱜ ᱠᱟᱫᱟ ᱱᱚᱝᱠᱟᱜᱮ ᱮᱰᱩᱠᱮᱥᱚᱱᱟᱞ ᱪᱮᱱᱮᱞ ᱢᱮᱱᱟᱜ ᱠᱟᱫᱟ ᱱᱚᱝᱠᱟᱜᱮ ᱪᱟᱠᱨᱤ ᱵᱟᱹᱠᱨᱤ ᱪᱮᱱᱮᱞ ᱢᱮᱱᱟᱜ ᱠᱟᱫᱟ ᱚᱱᱟ ᱠᱚ ᱯᱷᱳᱞᱳ ᱫᱟᱲᱮᱭᱟᱜᱼᱟ ᱯᱷᱳᱞᱳ ᱠᱟᱛᱮᱜ ᱟᱢ ᱡᱳᱜᱜᱚᱛᱟ ᱩᱯᱚᱨ ᱱᱤᱨᱵᱷᱚᱨ ᱟᱢᱟᱜ ᱡᱳᱜᱜᱚᱛᱟ ᱞᱮᱠᱟᱛᱮ ᱟᱨ ᱵᱤᱵᱷᱤᱱᱱᱚ ᱨᱚᱠᱚᱢ ᱪᱟᱹᱠᱨᱤ ᱵᱟᱹᱠᱨᱤ ᱮᱢ ᱮᱢ ᱫᱟᱲᱮᱭᱟᱜᱼᱟ ᱱᱤᱭᱟᱹ ᱜᱮ ᱦᱩᱭᱩᱜ ᱠᱟᱱᱟ ᱞᱟᱵᱷ ᱫᱚ